ᱟᱵᱚᱣᱟᱜ ᱥᱟᱱᱛᱟᱲ ᱥᱚᱢᱟᱡᱽ ᱨᱮᱫᱚ ᱠᱟᱹᱨᱤ ᱥᱮ ᱥᱤᱞᱯᱚ ᱟᱹᱰᱤ ᱱᱚᱝᱠᱟᱱᱟᱜ ᱢᱮᱱᱟᱜᱼᱟ ᱡᱮᱢᱚᱱ ᱦᱩᱭᱱᱟ ᱡᱚᱱᱚᱜ ᱯᱟᱹᱴᱭᱟᱹ ᱠᱚᱴᱷᱮ ᱫᱟᱹᱣᱲᱟᱹ ᱦᱟᱴᱟᱜ ᱴᱩᱯᱞᱟᱹᱜ ᱠᱷᱟᱹᱧᱪᱤ ᱢᱮᱱᱛᱮ ᱫᱚ ᱢᱮᱱ ᱛᱮᱫᱚ ᱟᱹᱰᱤ ᱠᱤᱪᱷᱩ ᱛᱤᱛᱮ ᱛᱮᱭᱟᱨ ᱞᱮᱠᱟᱱᱟᱜ ᱵᱮᱱᱟᱣ ᱠᱟᱜ ᱟᱵᱚᱱ ᱟᱹᱰᱤ ᱟᱹᱰᱤ ᱱᱤᱛᱚᱜ ᱫᱚ ᱵᱟᱵᱚᱱ ᱵᱮᱵᱚᱦᱟᱨᱮᱫᱼᱟ ᱚᱱᱠᱟ ᱚᱱᱠᱟᱛᱮ ᱟᱫ ᱪᱟᱵᱟᱜ ᱠᱟᱱ ᱛᱟᱵᱚᱱᱟ ᱟᱨ ᱟᱜᱟᱢ ᱫᱤᱱᱛᱮ ᱱᱚᱣᱟ ᱫᱚ ᱡᱮᱢᱚᱱ ᱟᱞᱚᱵᱚᱱ ᱟᱫᱼᱢᱟ ᱠᱩᱲᱤ ᱜᱤᱫᱽᱨᱟᱹ ᱠᱚ ᱡᱮᱢᱚᱱ ᱡᱚᱱᱚᱜ ᱜᱟᱞᱟᱝ ᱯᱟᱹᱴᱭᱟᱹ ᱜᱟᱞᱟᱝ ᱠᱤᱢᱵᱟ ᱯᱟᱛᱲᱟ ᱯᱟᱹᱴᱤ ᱠᱚᱫᱚ ᱟᱞᱚᱵᱚᱱ ᱦᱤᱲᱤᱧᱼᱢᱟ ᱱᱤᱛᱚᱜ ᱫᱚ ᱡᱮᱢᱚᱱ ᱯᱟᱛᱲᱟ ᱯᱟᱹᱴᱤ ᱡᱟᱦᱟᱸ ᱢᱮᱹᱥᱤᱱ ᱛᱮ ᱛᱮᱭᱟᱨᱚᱜ ᱠᱟᱱᱟ ᱚᱱᱟ ᱜᱮᱵᱚᱱ ᱚᱱᱟ ᱜᱮᱵᱚᱱ ᱠᱤᱨᱤᱧ ᱟᱹᱜᱩᱭᱮᱫ ᱛᱮᱵᱚᱱ ᱡᱚᱢᱮᱫᱼᱟ ᱟᱨ ᱠᱤᱢᱵᱟ ᱯᱟᱨᱠᱚᱢ ᱯᱟᱨᱠᱚᱢ ᱦᱚᱸ ᱱᱮᱛᱟᱨ ᱫᱚ ᱢᱮᱲᱦᱮᱫ ᱠᱚᱛᱮ ᱚᱞᱰᱤᱝ ᱯᱷᱳᱞᱰᱤᱝ ᱟᱜ ᱠᱚ ᱵᱮᱱᱟᱣ ᱠᱟᱛᱮᱫ ᱵᱚᱱ ᱡᱟᱹᱯᱤᱫᱮᱜᱼᱟ ᱟᱫᱚ ᱦᱟᱯᱮᱱ ᱫᱤᱱ ᱨᱮ ᱱᱚᱣᱟ ᱠᱚ ᱢᱟᱵᱚᱱ ᱦᱤᱲᱤᱧ ᱪᱟᱵᱟᱭᱟ ᱥᱮᱫᱟᱭ ᱦᱟᱯᱲᱟᱢ ᱠᱚᱫᱚ ᱯᱟᱨᱠᱚᱢ ᱛᱮᱧ ᱠᱤ ᱞᱟᱜ ᱨᱟᱜ ᱨᱚᱜ ᱠᱟᱛᱮᱫ ᱜᱮ ᱠᱚᱴᱷᱮ ᱠᱚ ᱛᱮᱭᱟᱨ ᱠᱟᱛᱮᱫ ᱵᱮᱱᱟᱣ ᱟᱹᱜᱩ ᱞᱮᱫ ᱛᱟᱦᱮᱱ ᱠᱚ ᱟᱨᱵᱚᱱ ᱡᱟᱹᱯᱤᱫ ᱟᱠᱟᱫᱟ ᱱᱤᱛᱚᱜ ᱫᱚ ᱟᱵᱚᱦᱚᱸ ᱜᱤᱫᱽᱨᱟᱹ ᱠᱚᱵᱚᱱ ᱥᱮᱬᱟ ᱟᱠᱚᱣᱟ ᱡᱮ ᱯᱟᱨᱠᱚᱢ ᱛᱮᱧ ᱱᱟᱦᱮᱞ ᱞᱟᱜ ᱨᱚᱜ ᱠᱤᱢᱵᱟ ᱯᱟᱹᱴᱭᱟᱹ ᱜᱟᱞᱟᱝ ᱡᱚᱱᱚᱜ ᱜᱟᱞᱟᱝ ᱡᱚᱛᱚᱜᱮ ᱡᱩᱫᱤ ᱠᱤᱨᱤᱧ ᱠᱟᱛᱮᱫ ᱵᱚᱱ ᱡᱚᱜᱟ ᱮᱱᱠᱷᱟᱱ ᱟᱵᱚᱣᱟᱜ ᱥᱮᱫᱟᱭ ᱠᱷᱚᱭᱟᱜ ᱛᱟᱦᱮᱸ ᱟᱹᱜᱩ ᱠᱟᱱᱟ ᱚᱱᱟ ᱪᱤᱠᱟᱵᱚᱱ ᱫᱚᱦᱚ ᱟᱹᱜᱩᱭᱟ ᱚᱱᱟ ᱠᱷᱟᱹᱛᱤᱨᱛᱮ ᱟᱞᱚᱵᱚᱱ ᱟᱫ ᱞᱮᱠᱟ ᱠᱷᱟᱹᱛᱤᱨ ᱛᱮ ᱡᱮᱢᱚᱱ ᱡᱚᱛᱚ ᱜᱮᱵᱚᱱ ᱥᱮᱲᱟ ᱠᱟᱜ ᱢᱟ ᱟᱨᱵᱚᱱ ᱞᱟᱹᱭ ᱥᱮᱬᱟ ᱟᱠᱚᱣᱟ ᱥᱮᱫᱟᱭ ᱠᱷᱚᱱᱟᱜ ᱱᱚᱣᱟ ᱠᱚᱫᱚ ᱠᱚ ᱫᱚᱦᱚ ᱟᱹᱜᱩ ᱠᱟᱜᱼᱟ ᱟᱨ ᱱᱤᱛᱚᱜ ᱫᱚ ᱥᱩᱫᱷᱩ ᱵᱚᱱ ᱵᱮᱱᱟᱣ ᱟᱹᱜᱩᱭᱟ